ᱵᱮᱭᱟᱢ ᱥᱟᱶᱛᱮ ᱵᱷᱟᱹᱜᱤ ᱡᱚᱢᱼᱧᱩ ᱟᱨ ᱚᱠᱛᱚ ᱡᱟᱹᱱᱤ ᱠᱟᱹᱢᱤ ᱞᱮᱠᱷᱟᱱ ᱢᱚᱱᱮ ᱥᱟᱶᱟᱨ ᱟᱨ ᱦᱚᱲᱢᱚ ᱥᱟᱶᱟᱨ ᱛᱟᱦᱮᱱᱟ ᱵᱮᱭᱟᱢ ᱞᱟᱹᱜᱤᱫ ᱛᱮᱫᱚ ᱠᱟᱥᱨᱟᱛ ᱥᱮ ᱦᱚᱲᱢᱚ ᱦᱟᱯᱟᱱ ᱦᱤᱞᱟᱹᱣ ᱦᱩᱭᱩᱜᱼᱟ ᱱᱚᱣᱟ ᱞᱟᱹᱜᱤᱫ ᱛᱟᱲᱟᱢ ᱦᱩᱭᱩᱜᱼᱟ ᱫᱟᱹᱲ ᱦᱩᱭᱩᱜᱼᱟ ᱤᱠᱷᱟᱹᱱ ᱡᱚᱢᱼᱧᱩ ᱨᱮᱫᱚ ᱵᱷᱟᱹᱜᱤ ᱡᱚᱢ ᱟᱨ ᱫᱚ ᱛᱮ ᱯᱨᱳᱴᱤᱱ ᱢᱤᱱᱟᱨᱮᱞᱥ ᱮᱢᱟᱱ ᱠᱚ ᱦᱚᱲᱢᱚ ᱨᱮ ᱧᱟᱢᱚᱜᱼᱟ ᱱᱚᱣᱟᱛᱮ ᱦᱚᱲᱢᱚ ᱥᱟᱶᱟᱨ ᱵᱷᱟᱹᱜᱤ ᱛᱟᱦᱮᱱᱟ ᱟᱨ ᱱᱚᱣᱟᱛᱮ ᱟᱵᱚ ᱩᱭᱦᱟᱹᱨ ᱫᱟᱲᱮ ᱟᱨ ᱦᱚᱲᱢᱚ ᱫᱟᱲᱮ ᱵᱷᱟᱹᱜᱤ ᱦᱤᱡᱩᱜᱼᱟ